ᱱᱮᱛᱟᱨ ᱨᱮᱱ ᱠᱤᱪᱷᱩᱜᱟᱱ ᱜᱤᱫᱽᱨᱟᱹ ᱚᱞ ᱯᱟᱲᱦᱟᱣ ᱵᱟᱝ ᱠᱚ ᱪᱮᱫᱚᱜ ᱠᱟᱱᱟ ᱚᱱᱟ ᱠᱷᱟᱹᱛᱤᱨ ᱟᱠᱚᱣᱟᱜ ᱡᱤᱵᱤᱠᱟ ᱪᱟᱞᱟᱣ ᱞᱟᱹᱜᱤᱫ ᱪᱟᱥ ᱠᱟᱹᱢᱤ ᱥᱮ ᱯᱟᱴᱟ ᱢᱤᱞ ᱠᱟᱴᱷ ᱢᱤᱥᱛᱤᱨᱤ ᱡᱳᱛᱨᱟᱹ ᱟᱜ ᱥᱤᱢ ᱟᱥᱩᱞ ᱰᱮᱭᱟᱨᱤ ᱵᱟᱵᱚᱫᱛᱮ ᱟᱠᱚᱣᱟᱜ ᱡᱤᱵᱤᱠᱟ ᱪᱟᱞᱟᱣ ᱫᱟᱠᱚ ᱡᱟᱦᱟᱸᱭ ᱫᱚ ᱪᱟᱥ ᱠᱟᱹᱢᱤ ᱫᱟᱭ ᱠᱷᱮᱛ ᱵᱟᱹᱫᱨᱮ ᱠᱷᱟᱴᱟᱣ ᱠᱟᱛᱮᱜ ᱦᱳᱲᱳ ᱨᱚᱦᱚᱭ ᱠᱟᱛᱮᱜ ᱚᱱᱟ ᱦᱳᱲᱳ ᱟᱠᱷᱨᱤᱧ ᱠᱟᱛᱮᱜ ᱟᱭᱟᱜ ᱡᱤᱵᱤᱠᱟᱭ ᱪᱟᱞᱟᱣ ᱮᱫᱟ ᱡᱟᱦᱟᱸᱭ ᱫᱚ ᱠᱟᱴᱷ ᱢᱤᱞ ᱨᱮ ᱠᱟᱹᱢᱤ ᱠᱟᱛᱮᱜ ᱯᱟᱞᱚᱝ ᱵᱮᱱᱟᱣ ᱫᱟᱭ ᱥᱮ ᱚᱲᱟᱜ ᱞᱟᱹᱜᱤᱫ ᱥᱤᱞᱯᱤᱧ ᱮ ᱵᱮᱱᱟᱣᱫᱟ ᱥᱮ ᱡᱟᱱᱟᱞᱟ ᱠᱚᱭ ᱵᱮᱱᱟᱣᱫᱟ ᱡᱤᱭᱟᱹᱲ ᱠᱚᱭ ᱵᱮᱱᱟᱣᱫᱟ ᱚᱱᱟ ᱟᱠᱷᱨᱤᱧ ᱠᱟᱛᱮᱜ ᱟᱭᱟᱜ ᱡᱤᱵᱤᱠᱟᱭ ᱪᱟᱞᱟᱣ ᱮᱫᱟ ᱡᱟᱦᱟᱸᱭ ᱫᱚ ᱟᱴᱟᱢᱤᱞ ᱨᱮ ᱠᱟᱹᱢᱤᱭᱮᱫᱟᱭ ᱠᱟᱹᱢᱤ ᱠᱟᱛᱮᱜ ᱢᱟᱞᱤᱠ ᱴᱷᱮᱱ ᱠᱷᱚᱱᱟᱜ ᱯᱚᱭᱥᱟ ᱦᱟᱛᱟᱣ ᱠᱟᱛᱮᱜ ᱟᱭᱟᱜ ᱡᱤᱵᱤᱠᱟᱭ ᱪᱟᱞᱟᱣ ᱫᱟ ᱡᱟᱦᱟᱸᱭ ᱫᱚ ᱥᱤᱢᱮ ᱟᱥᱩᱞᱮᱜ ᱠᱚᱣᱟ ᱟᱥᱩᱞ ᱠᱟᱛᱮᱜ ᱩᱱᱠᱩ ᱦᱟᱨᱟ ᱠᱟᱛᱮᱜ ᱩᱱᱠᱩ ᱟᱠᱷᱨᱤᱧ ᱠᱟᱛᱮᱜ ᱟᱭᱟᱜ ᱡᱤᱵᱤᱠᱟᱭ ᱪᱟᱞᱟᱣ ᱫᱟ ᱟᱨ ᱡᱟᱦᱟᱸᱭ ᱫᱚ ᱰᱮᱭᱟᱨᱤ ᱵᱟᱵᱚᱫᱛᱮ ᱡᱷᱚᱛᱚᱨᱚᱠᱚᱢ ᱟᱠᱚᱣᱟᱜ ᱡᱤᱵᱤᱠᱟ ᱠᱚ ᱪᱟᱞᱟᱣ ᱮᱜᱼᱟ